ᱦᱮ ᱦᱮᱞᱳ ᱴᱳᱴᱳ ᱵᱟᱞᱟ ᱫᱟᱫᱟ ᱦᱮᱸ ᱨᱟᱢᱯᱩᱨ ᱥᱤᱛᱩᱝ ᱴᱚᱞᱟ ᱠᱷᱚᱱᱤᱧ ᱨᱚᱲᱫᱟ ᱯᱷᱩᱞᱢᱚᱱᱤ ᱥᱚᱨᱮᱱ ᱜᱟᱯᱟ ᱴᱳᱴᱳ ᱧᱟᱢᱚᱜ ᱛᱟᱢᱟ ᱟᱞᱮ ᱵᱷᱟᱴᱳᱞ ᱥᱮᱫᱼᱞᱮ ᱪᱟᱞᱟᱜᱼᱟ ᱯᱩᱱ ᱢᱚᱬᱮ ᱦᱚᱲ ᱟᱨᱠᱤ ᱟᱞᱮ ᱚᱲᱟᱜ ᱨᱮᱱ ᱫᱚᱨᱠᱟᱨ ᱦᱮᱱᱟᱜᱼᱟ ᱛᱷᱚᱲᱟ ᱟᱢᱟᱜ ᱴᱳᱴᱳ ᱛᱮᱜᱮᱞᱮ ᱪᱟᱞᱟᱜᱼᱟ ᱟᱨᱦᱚᱸ ᱚᱱᱟ ᱴᱳᱴᱳ ᱛᱮᱜᱮᱞᱮ ᱨᱩᱣᱟᱹᱲᱟ ᱛᱤᱱᱟᱹᱜ ᱯᱚᱭᱥᱟᱢ ᱦᱟᱛᱟᱣᱟ ᱚᱱᱟ ᱠᱚᱦᱚᱸ ᱞᱟᱹᱭᱢᱮ ᱦᱟᱸᱜ ᱜᱟᱯᱟ ᱫᱚᱥᱴᱟᱨ ᱫᱤᱠᱮ ᱦᱤᱡᱩᱜᱚᱜ ᱜᱮᱭᱟᱢ ᱛᱟᱦᱚᱞᱮ ᱦᱮᱸᱢᱟ ᱛᱟᱦᱚᱞᱮ ᱤᱱᱠᱟᱹ ᱜᱤᱧ ᱨᱚᱲᱫᱟ ᱦᱤᱡᱩᱜᱚᱜ ᱜᱮᱭᱟᱢ